ᱦᱮᱞᱳ ᱚ ᱟᱢ ᱠᱟᱱ ᱜᱮᱭᱟᱢ ᱱᱚᱭᱚᱱᱫᱟ ᱤᱧ ᱱᱚᱜᱼᱚᱭ ᱡᱷᱤᱱᱩᱠᱯᱩᱨ ᱠᱷᱚᱱᱤᱧ ᱞᱟᱹᱭᱫᱟ ᱚ ᱦᱚᱞᱟᱱᱚᱜ ᱟᱢᱟᱜ ᱥᱮᱞᱩᱱᱤᱧ ᱪᱟᱞᱟᱣ ᱞᱮᱱᱟ ᱛᱚ ᱟᱫᱚ ᱟᱹᱰᱤ ᱢᱚᱡᱮᱢ ᱠᱟᱹᱢᱪᱤ ᱠᱟᱹᱫᱤᱧᱟ ᱟᱫᱚ ᱚᱱᱟᱜᱮ ᱚᱲᱟᱜ ᱨᱮ ᱦᱮᱡ ᱠᱟᱛᱮᱫ ᱜᱟᱛᱮ ᱠᱚᱠᱚ ᱢᱮᱛᱟᱧ ᱠᱟᱱᱟ ᱚᱠᱟᱨᱮᱢ ᱠᱟᱢᱪᱤ ᱦᱮᱡ ᱠᱟᱱᱟ ᱟᱨ ᱟᱨᱠᱚ ᱢᱮᱛᱟᱧ ᱠᱟᱱᱟ ᱱᱚᱝᱠᱟ ᱫᱚ ᱤᱱᱟᱹᱜ ᱢᱚᱡᱽ ᱫᱚ ᱚᱠᱟᱨᱮᱢ ᱠᱟᱹᱢᱪᱤᱣ ᱠᱟᱱᱟ ᱠᱟᱞᱟᱨ ᱠᱟᱜ ᱛᱟᱢᱟᱢ ᱵᱚᱦᱚᱜ ᱠᱚ ᱟᱹᱰᱤ ᱢᱚᱡᱽ ᱚ ᱟᱨᱠᱚ ᱢᱮᱛᱟᱧ ᱠᱟᱱᱟ ᱡᱮ ᱮᱠᱫᱚᱢ ᱱᱚᱜᱼᱚᱭ ᱠᱟᱞᱟᱨ ᱦᱚᱸ ᱥᱤᱛᱩᱝ ᱨᱮ ᱛᱤᱸᱜᱩ ᱞᱮᱱᱠᱷᱟᱱ ᱟᱹᱰᱤ ᱢᱚᱡᱽ ᱮᱠᱫᱚᱢ ᱠᱟᱞᱟᱨᱚᱜ ᱠᱟᱱ ᱛᱟᱢᱟ ᱮᱠᱫᱚᱢ ᱡᱤᱲᱤᱡ ᱡᱤᱲᱤᱡ ᱠᱚ ᱧᱮᱞᱚᱜ ᱠᱟᱱ ᱛᱟᱢᱟ ᱮᱠᱫᱚᱢ ᱟᱹᱰᱤ ᱟᱸᱴᱜᱮ ᱥᱟᱨᱦᱟᱣ ᱦᱮᱸ ᱮᱱᱛᱮᱠᱚ ᱥᱟᱨᱦᱟᱣ ᱫᱤᱧᱟ ᱜᱟᱛᱮ ᱠᱚ ᱡᱮ ᱟᱹᱰᱤ ᱢᱚᱡᱽ ᱡᱮ ᱚᱱᱠᱟ ᱥᱟᱨᱦᱟᱣ ᱚᱠᱟᱨᱮ ᱠᱟᱹᱢᱪᱤ ᱮᱱᱟ ᱟᱫᱚᱧ ᱞᱟᱹᱭ ᱟᱠᱚ ᱠᱟᱱᱟ ᱱᱚᱜᱼᱚᱭ ᱵᱷᱟᱴᱳᱞ ᱨᱮ ᱱᱚᱭᱚᱱ ᱫᱟ ᱟᱜ ᱱᱚᱜᱼᱚᱭ ᱱᱚᱜᱼᱚᱭ ᱠᱟᱹᱢᱪᱤ ᱫᱚᱠᱟᱱᱮ ᱠᱷᱩᱞᱟᱹᱣ ᱠᱟᱜ ᱚᱸᱰᱮ ᱜᱮ ᱦᱮᱸ ᱩᱱᱠᱩ ᱦᱚᱧ ᱞᱟᱹᱭ ᱟᱠᱚ ᱠᱟᱱᱟ ᱡᱮ ᱱᱚᱸᱰᱮ ᱜᱮ ᱪᱟᱞᱟᱣ ᱵᱟᱲᱟᱜ ᱯᱮ ᱱᱚᱜᱼᱚᱭ ᱯᱚᱭᱥᱟ ᱦᱚᱸ ᱟᱹᱰᱤ ᱰᱷᱮᱨ ᱵᱟᱭ ᱦᱟᱛᱟᱣ ᱞᱮᱫ ᱛᱤᱧᱟᱭ ᱥᱮ ᱱᱚᱜᱼᱚᱭ ᱠᱚᱢ ᱥᱚᱢ ᱛᱮᱜᱮ ᱱᱚᱜᱼᱚᱭ ᱤᱭᱟᱹ ᱠᱟᱹᱛᱤᱧ ᱠᱟᱱᱟᱭ ᱚᱱᱟ ᱛᱮᱜᱮ ᱟᱨᱦᱚᱸ ᱟᱹᱰᱤ ᱢᱚᱡᱽ ᱦᱮᱸ ᱚᱱᱟ ᱮᱱᱛᱮᱜ ᱚᱱᱟ ᱤᱧᱟᱹᱜ ᱠᱟᱹᱢᱪᱤ ᱧᱮᱞᱛᱮ ᱵᱷᱟᱜᱮ ᱜᱮᱠᱚ ᱠᱩᱥᱤᱭᱮᱱ ᱟᱨ ᱚᱱᱟ ᱛᱮᱜᱮ ᱠᱚ ᱢᱮᱱᱫᱟ ᱱᱚᱸᱰᱮ ᱜᱮᱞᱮ ᱪᱟᱞᱟᱜᱼᱟ ᱩᱱᱠᱩ ᱠᱚᱦᱚᱸ ᱢᱮᱱᱫᱟ ᱜᱟᱛᱮ ᱠᱚᱦᱚᱸ ᱡᱚᱛᱚᱦᱚᱲᱜᱮ ᱟᱨ ᱱᱚᱝᱠᱟ ᱜᱮᱞᱮ ᱪᱟᱞᱟᱣ ᱵᱟᱲᱟᱜᱼᱟ ᱟᱢᱟᱜ ᱫᱚᱠᱟᱱ ᱨᱮᱦᱚᱸ ᱡᱟᱛᱮ ᱟᱨᱦᱚᱸ ᱪᱟᱞᱟᱣ ᱪᱟᱞᱟᱣ ᱛᱮᱦᱚᱸ ᱡᱟᱛᱮ ᱠᱚᱢ ᱧᱚᱜ ᱛᱮᱦᱚᱸ ᱡᱟᱛᱮ ᱠᱟᱹᱢᱪᱤ ᱞᱮᱢ ᱚᱱᱠᱟ ᱫᱚ ᱯᱟᱥᱮᱡ ᱯᱚᱭᱥᱟ ᱠᱚ ᱵᱟᱝ ᱛᱟᱦᱮᱱ ᱛᱟᱞᱮ ᱚᱱᱠᱟᱞᱮ ᱪᱟᱞᱟᱣ ᱵᱟᱲᱟᱜ ᱜᱮᱭᱟ ᱦᱮᱸ ᱦᱮᱸ ᱮᱱᱛᱮᱜ ᱚᱠᱟ ᱫᱚ ᱯᱚᱭᱥᱟ ᱵᱟᱝ ᱛᱟᱦᱮᱱ ᱛᱟᱞᱮᱭᱟ ᱚᱠᱟ ᱫᱤᱱ ᱦᱤᱞᱳᱜ ᱦᱮᱸ ᱤᱱᱟᱹ ᱛᱮᱜᱮ ᱛᱚ ᱟᱢ ᱴᱷᱮᱱ ᱞᱮ ᱪᱟᱞᱟᱣ ᱵᱟᱲᱟᱜᱼᱟ ᱦᱮᱸ ᱴᱷᱤᱠ ᱜᱮᱭᱟ ᱚᱱᱟᱜᱮ ᱵᱚᱞᱮ ᱥᱟᱨᱦᱟᱣ ᱢᱟ ᱵᱟᱹᱧ ᱥᱟᱨᱦᱟᱣ ᱫᱟᱲᱮ ᱠᱟᱜ ᱢᱮ ᱚᱱᱟ ᱥᱟᱶ ᱜᱮ ᱵᱚᱞᱮ ᱟᱹᱰᱤ ᱥᱟᱨᱦᱟᱣ ᱤᱧ ᱮᱢᱟᱢ ᱠᱟᱱᱟ ᱦᱮᱸ ᱞᱟᱹᱭ ᱵᱟᱲᱟᱣ ᱠᱚᱣᱟ